ᱦᱳᱭ ᱟᱨ ᱨᱮᱦᱚᱸ ᱥᱟᱬᱮᱥ ᱯᱟᱱᱛᱷᱟ ᱤᱫᱤ ᱠᱟᱛᱮᱫ ᱫᱚ ᱠᱟᱹᱢᱤ ᱦᱩᱭ ᱟᱠᱟᱱ ᱜᱮᱭᱟ ᱟᱨ ᱱᱚᱝᱠᱟ ᱨᱮᱦᱚᱸ ᱟᱹᱰᱤ ᱜᱮ ᱠᱟᱹᱢᱤ ᱦᱩᱭ ᱟᱠᱟᱱᱟ ᱚᱱᱟ ᱠᱚ ᱟᱫᱚ ᱟᱹᱰᱤ ᱱᱟᱯᱟᱭ ᱜᱮ ᱵᱩᱡᱷᱟᱹᱜᱼᱟ ᱟᱨ ᱟᱹᱰᱤ ᱪᱮᱦᱨᱟ ᱥᱟᱱᱟᱣᱟ ᱡᱟᱦᱟᱸ ᱠᱤ ᱫᱚ ᱡᱚᱛᱚᱣᱟᱜ ᱠᱟᱛᱮᱫᱮᱢ ᱧᱮᱞᱟ ᱯᱚᱨᱢᱟ ᱠᱟᱛᱮᱫᱮᱢ ᱧᱮᱞᱟ ᱟᱹᱰᱤ ᱱᱟᱯᱟᱭ ᱵᱩᱡᱷᱟᱹᱜᱼᱟ ᱫᱚ ᱚᱱᱟᱛᱮ ᱤᱧ ᱦᱚᱧ ᱠᱩᱥᱤᱭᱟᱜ ᱜᱮᱭᱟ ᱟᱨ ᱟᱹᱰᱤᱛᱮᱫ ᱞᱮ ᱠᱚᱨᱟᱣ ᱟᱠᱟᱫᱼᱟ